ᱦᱮᱸ ᱵᱤᱵᱮᱠ ᱮᱢ ᱞᱟᱹᱭᱮᱟ ᱤᱧ ᱯᱷᱩᱞᱠᱩᱥᱢᱟᱹ ᱠᱷᱚᱱᱟ ᱠᱳᱪᱤᱝ ᱢᱟᱥᱴᱟᱨᱤᱧ ᱞᱟᱹᱭᱮᱫ ᱛᱟᱦᱮᱸ ᱟᱯᱮ ᱚᱱᱟ ᱠᱚᱨᱮᱱ ᱠᱚᱲᱟ ᱠᱚ ᱪᱮᱫ ᱞᱮᱠᱟ ᱠᱚ ᱠᱷᱮᱞᱮᱜᱟ ᱦᱳᱭ ᱵᱚᱞ ᱠᱷᱮᱞ ᱟᱪᱪᱷᱟ ᱚᱱᱟ ᱚᱯᱮ ᱚᱱᱟ ᱴᱚᱴᱷᱟ ᱫᱚ ᱛᱤᱱᱟᱹᱜ ᱜᱟᱱ ᱠᱚᱲᱟ ᱠᱚ ᱢᱮᱱᱟᱜ ᱠᱚᱣᱟ ᱠᱷᱮᱞᱳᱰ ᱞᱮᱠᱟᱱ ᱠᱚ

ᱩᱱᱠᱩ ᱠᱚᱲᱟ ᱠᱚ ᱠᱟᱹᱴᱤᱡ ᱜᱚᱞᱯᱚ ᱟᱠᱚ ᱢᱮᱥᱮ ᱡᱮ ᱯᱷᱨᱤ ᱠᱳᱪᱤᱝ ᱢᱤᱫᱴᱮᱱ ᱪᱟᱹᱞᱩ ᱦᱩᱭᱩᱜᱼᱟ ᱛᱟᱦᱚᱞᱮ ᱵᱩᱴ ᱡᱟᱹᱨᱥᱤ ᱤᱭᱟᱹ ᱠᱚ ᱯᱷᱤᱨᱤ ᱛᱮ ᱮᱢᱚᱜ ᱦᱩᱭᱩᱜᱼᱟ ᱟᱨᱠᱤ ᱠᱳᱪᱤᱝ ᱠᱚ ᱦᱤᱡᱩᱜ ᱠᱷᱟᱱ ᱱᱚᱰᱮ ᱯᱷᱩᱞᱠᱩᱥᱢᱟᱹ ᱦᱟᱭ ᱤᱥᱠᱩᱞ ᱢᱟᱴ ᱨᱮ ᱟᱫᱚ ᱛᱤᱱᱟᱹᱜᱟᱱ ᱤᱪᱷᱩᱠ ᱢᱮᱱᱟᱜ ᱠᱚᱣᱟ ᱟᱨᱠᱤ ᱵᱟᱨᱭᱟ ᱴᱤᱢ ᱦᱩᱭᱞᱮᱱ ᱠᱷᱟᱱ ᱛᱚ ᱵᱷᱟᱹᱜᱤ ᱠᱟᱛᱷᱟ ᱠᱷᱮᱞ ᱨᱮ ᱥᱩᱵᱤᱫᱟ ᱧᱟᱢ ᱠᱚᱜᱼᱟ ᱟᱪᱪᱷᱟ ᱵᱟᱨᱭᱟ ᱴᱤᱢ ᱜᱚᱴᱷᱚᱱ ᱞᱮᱠᱷᱟᱱ ᱛᱳ ᱵᱷᱟᱹᱜᱤᱜᱼᱟ ᱵᱚᱞᱮ ᱯᱷᱤᱨᱤ ᱠᱳᱪᱤᱝ ᱚᱱᱠᱟ ᱰᱮᱞᱤ ᱫᱚ ᱵᱟᱝ ᱦᱩᱭᱩᱜᱼᱟ ᱥᱚᱯᱛᱟᱦᱚᱨᱮ ᱵᱟᱨ ᱥᱤᱧ ᱦᱟᱜ ᱚᱱᱟ ᱫᱚ ᱚᱠᱟ ᱚᱠᱟ ᱵᱟᱨ ᱦᱩᱭᱩᱜᱼᱟ ᱚᱱᱟ ᱫᱚ ᱜᱟᱞᱢᱟᱨᱟᱣ ᱠᱟᱛᱮ ᱞᱟᱹᱭᱟᱯᱮ ᱦᱩᱭᱩᱜᱼᱟ ᱪᱮᱫᱠᱚ ᱞᱟᱹᱭᱮᱜᱼᱟ ᱠᱚᱲᱟ ᱠᱚ ᱛᱟᱨᱯᱚᱨᱮ ᱠᱷᱚᱵᱚᱨ ᱦᱟᱛᱟᱣ ᱠᱟᱛᱮ ᱞᱟᱹᱭᱟᱹᱧ ᱢᱮ ᱟᱨᱠᱤ ᱵᱚᱞ ᱡᱟᱹᱨᱥᱤ ᱡᱟᱦᱟᱭ ᱠᱚ ᱠᱳᱪᱤᱝ ᱠᱚ ᱦᱤᱡᱩᱜᱼᱟ ᱩᱱᱠᱩ ᱫᱚ ᱯᱷᱤᱨᱤ ᱜᱮᱠᱚ ᱧᱟᱢᱟ ᱟᱨᱠᱤ ᱵᱚᱞ ᱡᱟᱹᱨᱥᱤ ᱵᱩᱴ ᱦᱳᱭ ᱤᱱᱟᱹ ᱠᱷᱟᱱ ᱡᱟᱦᱟᱭ ᱠᱚ ᱤᱪᱪᱷᱟᱹ ᱢᱮᱱᱟᱜᱼᱟ ᱠᱷᱮᱞᱚᱰ ᱛᱮᱠᱷᱟᱱ ᱵᱚᱞ ᱠᱷᱮᱞᱟ ᱜᱮᱛᱚ ᱟᱵᱚ ᱱᱚᱣᱟ ᱠᱚᱨᱮᱱ ᱠᱚᱲᱟ ᱠᱚ ᱵᱤᱥᱤ ᱠᱚ ᱠᱷᱮᱞᱮᱜᱟ ᱟᱫᱚ ᱯᱷᱤᱨᱤ ᱠᱳᱪᱤᱝ ᱢᱮᱛᱟᱠᱚᱢ ᱥᱮ ᱥᱚᱯᱛᱟᱦᱚᱨᱮ ᱵᱟᱨᱥᱤᱧ ᱵᱟᱠᱚ ᱦᱮᱡ ᱫᱟᱲᱮᱭᱟ ᱠᱤ ᱦᱳᱭ ᱛᱟᱦᱚᱞᱮ ᱛᱤᱥ ᱠᱚᱛᱮ ᱠᱷᱚᱵᱚᱨᱮᱢ ᱮᱢᱟᱹᱧᱟ ᱦᱳᱭ ᱜᱟᱯᱟ ᱦᱳᱭ ᱡᱟᱦᱟᱭ ᱠᱚ ᱤᱭᱟᱹ ᱮᱠᱟᱱ ᱛᱮ ᱢᱤᱫᱴᱮᱱ ᱞᱤᱥᱴ ᱛᱮᱭᱟᱨ ᱠᱟᱛᱮ ᱟᱹᱜᱩᱫᱟᱨᱟᱭ ᱢᱮ ᱦᱮᱸ ᱢᱤᱫᱴᱮᱱ ᱚᱱᱟᱠ ᱞᱤᱥᱴ ᱛᱮᱭᱟᱨ ᱢᱮ ᱡᱮ ᱱᱩᱱᱟᱹ ᱜᱤᱫᱽᱨᱟᱹ ᱡᱟᱦᱟᱭ ᱠᱚ ᱤᱪᱪᱷᱩᱠ ᱩᱱᱠᱩᱭᱟᱜ ᱧᱩᱛᱩᱢ ᱞᱤᱥᱴ ᱛᱮ ᱤᱧ ᱴᱷᱮᱱ ᱡᱚᱢᱟ ᱚᱴᱚᱠᱟᱜ ᱢᱮ ᱮᱰᱮ ᱠᱷᱟᱱ ᱚᱱᱟ ᱤᱭᱟᱹ ᱛᱮ ᱵᱚᱞ ᱡᱟᱹᱨᱥᱤ ᱠᱚ ᱦᱟᱛᱟᱣ ᱦᱩᱭᱩᱜᱼᱟ ᱥᱮ ᱡᱟᱹᱨᱥᱤ ᱵᱩᱴ ᱠᱚ ᱟᱨ ᱡᱟᱜᱟ ᱨᱮᱱᱟᱜ ᱥᱟᱹᱭᱤᱡ ᱠᱚ ᱚᱞ ᱛᱟᱸᱦᱮᱱ ᱢᱟ ᱡᱮᱢᱚᱱ

ᱦᱳᱭ ᱤᱱᱟᱹ ᱠᱷᱟᱱ ᱡᱮ ᱦᱤᱞᱳᱜ ᱟᱪᱪᱷᱟ ᱛᱟᱨᱟᱥᱤᱧ ᱵᱮᱲᱟ ᱫᱚᱢ ᱧᱟᱢ ᱠᱚᱜᱮᱭᱟ ᱦᱟᱜ ᱦᱳᱭ ᱧᱩᱛᱩᱢ ᱞᱤᱥᱴ ᱢᱮ ᱟᱨ ᱚᱱᱟ ᱥᱟᱭᱤᱰ ᱨᱮ ᱟᱠᱚᱭᱟᱜ ᱚᱱᱟ ᱡᱟᱜᱟ ᱨᱮᱱᱟᱜ ᱥᱟᱭᱤᱡ ᱮᱢᱟᱜ ᱢᱮ ᱟᱨ ᱚᱱᱟ ᱡᱚᱢᱟ ᱤᱧ ᱢᱮ ᱮᱰᱮ ᱠᱷᱟᱱ ᱚᱱᱟ ᱦᱟᱛᱟᱣ ᱠᱟᱛᱮ ᱡᱮ ᱦᱤᱞᱳᱜ ᱯᱷᱟᱥᱴ ᱪᱟᱹᱞᱩ ᱦᱩᱭᱩᱜᱼᱟ ᱩᱱ ᱦᱤᱞᱳᱜ ᱜᱮ ᱮᱢᱟ ᱟᱠᱚ ᱦᱩᱭᱩᱜᱼᱟ ᱚᱟᱱᱟ ᱠᱚ ᱴᱷᱤᱠ ᱜᱮᱭᱟ ᱛᱟᱦᱚᱞᱮ ᱤᱱᱟᱹ ᱠᱷᱚᱵᱚᱨ ᱜᱮ ᱠᱷᱚᱵᱚᱨᱮᱢ ᱮᱢᱟᱹᱧᱟ ᱟᱨᱠᱤ ᱛᱤᱥ ᱠᱚᱢ ᱦᱤᱡᱩᱜ ᱠᱟᱱᱟ ᱦᱳ ᱴᱷᱤᱠ ᱜᱮᱭᱟ ᱛᱟᱦᱚᱞᱮ